ᱟᱛᱳ ᱨᱮ ᱮᱢᱵᱩᱞᱮᱱᱥ ᱵᱟᱹᱲᱤᱡ ᱟᱠᱟᱱᱟ ᱡᱟᱦᱟᱸ ᱛᱮ ᱟᱹᱰᱤ ᱞᱚᱜᱚᱱ ᱮᱢᱵᱩᱞᱮᱱᱥ ᱥᱟᱨᱟᱣ ᱜᱟᱱᱚᱜ ᱢᱟ ᱚᱱᱟᱛᱮ ᱢᱤᱫ ᱴᱤᱱ ᱮᱢᱵᱩᱞᱮᱱᱥ ᱥᱟᱨᱟᱣ ᱞᱟᱹᱜᱤᱫ ᱢᱤᱥᱛᱨᱤ ᱟᱹᱰᱤ ᱞᱚᱜᱚᱱ ᱯᱟᱱᱛᱮ ᱟᱹᱜᱩᱭᱮᱢᱟ ᱪᱮᱫᱟᱜ ᱥᱮ ᱟᱛᱳ ᱨᱮᱱ ᱚᱱᱠᱟᱱ ᱥᱩᱵᱤᱫᱟ ᱚᱥᱩᱵᱤᱫᱟ ᱦᱚᱲ ᱠᱚ ᱡᱟᱦᱟᱸᱭ ᱫᱚ ᱛᱟᱲᱟᱢ ᱛᱮ ᱦᱚᱥᱯᱤᱴᱟᱞ ᱵᱟᱝ ᱠᱚ ᱥᱮᱱ ᱫᱟᱲᱮᱭᱟᱜ ᱟ ᱩᱱᱠᱩ ᱠᱚᱫᱚ ᱱᱚᱣᱟ ᱮᱢᱵᱩᱞᱮᱱᱥ ᱥᱟᱨᱟᱣ ᱠᱟᱛᱮᱜ ᱟᱹᱰᱤ ᱞᱚᱜᱚᱱ ᱦᱚᱥᱯᱤᱴᱟᱞ ᱛᱮᱵᱚᱱ ᱤᱫᱤ ᱠᱚᱣᱟ